ᱥᱟᱱᱛᱟᱞ ᱠᱚᱣᱟᱜ ᱪᱮᱫ ᱪᱮᱫ ᱯᱚᱨᱚᱵᱽ ᱢᱮᱱᱟᱜᱼᱟ ᱟᱨ ᱟᱢ ᱚᱠᱟᱴᱟᱜ ᱯᱚᱨᱚᱵᱽ ᱮᱢ ᱠᱩᱥᱤᱭᱟᱜᱼᱟ ᱟᱵᱚ ᱥᱟᱱᱛᱟᱞ ᱠᱚᱣᱟᱜ ᱫᱚ ᱡᱮᱢᱚᱱ ᱟᱭᱢᱟ ᱯᱚᱨᱚᱵᱽ ᱦᱮᱱᱟᱜᱼᱟ ᱥᱚᱦᱨᱟᱭ ᱯᱚᱨᱚᱵᱽ ᱢᱟᱜᱽ ᱯᱚᱨᱚᱵᱽ ᱵᱟᱦᱟ ᱯᱚᱨᱚᱵᱽ ᱟᱨᱦᱚᱸ ᱡᱮᱢᱚᱱ ᱡᱟᱱᱛᱷᱟᱲ ᱯᱚᱨᱚᱵᱽ ᱡᱟᱱᱛᱷᱟᱲ ᱯᱚᱨᱚᱵᱽ ᱫᱚ ᱦᱳᱭᱳᱜ ᱠᱟᱱᱟ ᱡᱮᱢᱚᱱ ᱩᱱ ᱫᱚ ᱱᱚᱵᱟᱱᱱᱚ ᱠᱚ ᱢᱮᱛᱟᱜᱼᱟ ᱠᱟᱨᱚᱱ ᱟᱵᱚ ᱦᱚᱲᱟᱜ ᱦᱚᱸ ᱡᱟᱱᱛᱷᱟᱲ ᱨᱮᱫᱚ ᱟᱭᱢᱟ ᱨᱚᱠᱚᱢ ᱢᱟᱱᱮ ᱱᱟᱶᱟ ᱪᱟᱣᱞᱮ ᱯᱤᱥᱟᱭ ᱠᱟᱛᱮᱫ ᱚᱱᱟ ᱨᱮᱭᱟᱜ ᱯᱟᱭᱮᱥ ᱥᱮ ᱱᱟᱶᱟ ᱦᱳᱲᱳ ᱨᱮᱭᱟᱜ ᱛᱟᱵᱮᱱ ᱵᱮᱱᱟᱣ ᱠᱟᱛᱮᱫ ᱚᱱᱟ ᱵᱚ ᱡᱚᱢᱟ ᱟᱨ ᱟᱭᱢᱟ ᱨᱚᱠᱚᱢ ᱯᱷᱚᱞᱟᱜ ᱦᱚᱸ ᱧᱟᱢᱚᱜᱼᱟ ᱚᱱᱟᱛᱮ ᱢᱟᱱᱮ ᱡᱟᱱᱛᱷᱟᱲ ᱯᱚᱨᱚᱵᱽ ᱤᱧ ᱠᱩᱥᱤᱭᱟᱜᱼᱟ ᱟᱨ ᱱᱤᱭᱟᱹ ᱯᱚᱨᱵᱽ ᱫᱚ ᱥᱩᱫᱩ ᱵᱟᱨᱦᱮ ᱨᱮ ᱥᱮ ᱢᱟᱱᱮ ᱴᱟᱸᱰᱤ ᱨᱮ ᱟᱵᱚ ᱚᱝᱠᱟ ᱚᱸᱰᱮ ᱠᱚ ᱯᱩᱡᱟᱹᱭᱟ ᱚᱸᱰᱮ ᱫᱚ ᱠᱷᱟᱞᱤ ᱠᱚᱲᱟ ᱜᱤᱫᱽᱨᱟᱹ ᱠᱚ ᱪᱟᱞᱟᱜᱼᱟ ᱠᱩᱲᱤ ᱜᱤᱫᱽᱨᱟᱹ ᱫᱚ ᱵᱟᱠᱚ ᱪᱟᱞᱟᱣ ᱦᱚᱪᱚ ᱟᱠᱚᱣᱟ ᱟᱨ ᱟᱨ ᱵᱚᱨᱥᱟ ᱥᱳᱢᱳᱭ ᱩᱱ ᱫᱚ ᱦᱳᱭᱳᱜ ᱠᱟᱱᱟ ᱟᱵᱚᱣᱟᱜ ᱢᱟᱱᱮ ᱦᱳᱲᱳ ᱨᱚᱦᱚᱭ ᱞᱟᱦᱟᱨᱮ ᱡᱮᱴᱟ ᱠᱚ ᱢᱮᱛᱟᱜ ᱠᱟᱱᱟ ᱮᱨᱚᱜ ᱮᱨᱚᱜ ᱫᱚ ᱠᱟᱨᱚᱱ ᱟᱵᱚ ᱵᱟᱵᱚᱱ ᱮᱨᱚᱜ ᱞᱮᱱ ᱠᱷᱟᱱ ᱚᱱᱟ ᱫᱚ ᱟᱵᱚ ᱢᱟᱴ ᱠᱚᱦᱚᱸ ᱵᱟᱵᱚ ᱯᱷᱮᱰ ᱧᱟᱢᱟ ᱥᱮ ᱦᱳᱲᱳ ᱨᱚᱦᱚᱭ ᱦᱚᱸ ᱵᱟᱝ ᱦᱳᱭᱳᱜ ᱛᱟᱵᱚᱱᱟ ᱚᱱᱟᱛᱮ ᱮᱨᱚᱜ ᱫᱚᱠᱚ ᱯᱩᱡᱟᱹᱭᱟ